ᱤᱧ ᱡᱮᱜᱮᱫ ᱨᱮ ᱨᱩᱥ ᱠᱤᱢᱵᱟ ᱟᱢᱮᱨᱤᱠᱟ ᱪᱟᱞᱟᱜ ᱨᱮᱭᱟᱜ ᱤᱧ ᱟᱸᱥᱚᱜᱼᱟ ᱠᱟᱨᱚᱱ ᱚᱱᱰᱮᱱᱟᱜ ᱡᱟᱸᱦᱟ ᱮᱰᱩᱠᱮᱥᱚᱱ ᱥᱮ ᱥᱮᱪᱮᱫ ᱨᱮᱭᱟᱜ ᱡᱟᱸᱦᱟ ᱢᱟᱫᱽᱫᱷᱚᱢ ᱛᱟᱠᱚ ᱢᱮᱱᱟᱜᱼᱟ ᱥᱮ ᱡᱟᱸᱦᱟ ᱯᱨᱚᱥᱮᱥ ᱛᱟᱠᱚ ᱢᱮᱱᱟᱜᱼᱟ ᱚᱱᱟ ᱠᱚ ᱪᱮᱫᱚᱜ ᱨᱮᱭᱟᱜ ᱤᱧ ᱪᱮᱥᱴᱟᱭᱟ ᱡᱟᱛᱮ ᱚᱱᱟ ᱠᱚ ᱪᱮᱫ ᱠᱟᱛᱮᱫ ᱟᱵᱚ ᱵᱷᱟᱨᱚᱛ ᱫᱤᱥᱚᱢ ᱨᱮᱱ ᱜᱤᱫᱽᱨᱟᱹ ᱵᱤᱥᱮᱥ ᱠᱟᱛᱮᱜ ᱥᱟᱱᱛᱟᱲ ᱚᱱᱟ ᱠᱚ ᱰᱟᱦᱟᱨ ᱤᱧ ᱞᱟᱹᱭ ᱟᱠᱚᱣᱟ ᱡᱮ ᱵᱟᱦᱨᱮ ᱫᱤᱥᱚᱢ ᱨᱮ ᱱᱚᱝᱠᱟ ᱦᱚᱸᱠᱚ ᱚᱞ ᱯᱟᱲᱦᱟᱜ ᱠᱟᱱᱟ ᱢᱮᱱᱛᱮ ᱟᱨ ᱢᱟᱨᱟᱝ ᱢᱟᱨᱟᱝ ᱦᱩᱫᱟᱹ ᱨᱮᱠᱚ ᱠᱟᱹᱢᱭᱟᱹ ᱞᱮᱠᱟᱛᱮ ᱢᱮᱱᱟᱜ ᱠᱚᱣᱟ